ᱱᱚᱣᱟ ᱞᱟᱦᱟ ᱯᱟᱹᱦᱤᱞ ᱫᱚ ᱵᱚᱦᱚᱜ ᱥᱟᱯᱟᱭ ᱞᱟᱹᱜᱤᱫ ᱛᱮ ᱦᱟᱥᱟ ᱱᱟᱲᱠᱟ ᱦᱟᱥᱟ ᱡᱟᱴᱟᱝ ᱦᱟᱥᱟ ᱚᱱᱟᱛᱮ ᱠᱚ ᱵᱚᱦᱚᱜ ᱠᱚ ᱱᱟᱲᱠᱟᱜ ᱠᱟᱱ ᱛᱟᱦᱮᱱᱟ ᱱᱟᱲᱠᱟ ᱠᱟᱛᱮᱫ ᱥᱟᱯᱟᱜ ᱠᱟᱱ ᱛᱟᱦᱮᱱᱟ ᱡᱟᱜᱮ ᱛᱤᱱᱟᱹᱜ ᱜᱟᱱ ᱪᱚᱝ ᱥᱟᱯᱟᱜ ᱠᱟᱱ ᱛᱟᱦᱮᱱᱟ ᱥᱟᱯᱟᱭᱮᱫ ᱛᱟᱦᱮᱱᱟᱠᱚ ᱚᱱᱟ ᱠᱚᱛᱮ ᱟᱫᱚ ᱱᱤᱛᱳᱜ ᱢᱟ ᱱᱚᱜᱼᱚᱭ ᱫᱚᱠᱟᱱ ᱠᱚᱨᱮ ᱥᱤᱢᱯᱩ ᱧᱟᱢᱚᱜᱚᱜ ᱠᱟᱱᱟ ᱥᱤᱢᱯᱩ ᱛᱮ ᱥᱤᱢᱯᱩ ᱞᱮᱱᱠᱷᱟᱱ ᱵᱚᱦᱚᱜ ᱨᱮ ᱱᱚᱜᱼᱚᱭ ᱩᱯᱭᱟᱺᱥ ᱠᱚ ᱪᱤᱞᱤ ᱠᱚᱠᱚ ᱛᱟᱦᱮᱱᱟ ᱩᱝᱠᱩ ᱦᱚᱸ ᱤᱭᱟᱹᱜᱼᱟ ᱠᱚ ᱟᱨ ᱥᱮ ᱩᱯ ᱦᱚᱸ ᱟᱹᱰᱤ ᱞᱮᱸᱡᱮᱨᱚᱜᱼᱟ ᱢᱚᱡᱽᱜᱮ ᱯᱷᱩᱞᱟᱹᱣᱚᱜᱼᱟ ᱟᱨ ᱚᱱᱮ ᱵᱚᱦᱚᱜ ᱤᱭᱟᱹ ᱦᱚᱸ ᱦᱟᱞᱠᱟ ᱨᱟᱣᱟᱞ ᱜᱮ ᱟᱹᱭᱠᱟᱹᱣᱚᱜᱼᱟ ᱢᱚᱡᱽ ᱜᱮ ᱟᱹᱭᱠᱟᱹᱣᱚᱜᱼᱟ ᱟᱫᱚ ᱚᱱᱮ ᱚᱝᱠᱟ ᱛᱮ ᱱᱮᱛᱟᱨ ᱢᱟ ᱡᱚᱛᱚ ᱜᱮ ᱥᱤᱢᱯᱩ ᱤᱧ ᱦᱚᱸ ᱢᱟᱡᱷᱮᱨ ᱢᱚᱫᱽᱫᱷᱮ ᱥᱟᱛ ᱫᱤᱱ ᱨᱮ ᱢᱤᱫ ᱫᱚᱢ ᱠᱟᱛᱮᱫ ᱤᱧ ᱥᱤᱢᱯᱩᱭᱟ ᱟᱹᱰᱤ ᱢᱚᱡᱽ ᱵᱚᱦᱚᱜ ᱠᱚᱨᱮ ᱦᱟᱞᱠᱟ ᱨᱟᱣᱟᱞ ᱜᱤᱧ ᱟᱹᱭᱠᱟᱹᱣᱟ ᱟᱫᱚ ᱚᱱᱟ ᱞᱮᱠᱟᱛᱮ ᱱᱚᱣᱟ ᱥᱤᱢᱯᱩ ᱦᱚᱸ ᱵᱮᱵᱚᱦᱟᱨ ᱦᱩᱭᱩᱜ ᱠᱟᱱᱟ